ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱵᱷᱟᱹᱜᱤ ᱜᱮ ᱢᱮᱱᱟᱜ ᱠᱟᱫᱟ ᱯᱟᱥᱮ ᱨᱮ ᱥᱟᱥᱛᱷᱚ ᱠᱮᱱᱫᱨᱚ ᱢᱮᱱᱟᱜ ᱠᱟᱫᱟ ᱦᱟᱸᱥᱯᱟᱛᱟᱞ ᱢᱮᱱᱟᱜ ᱠᱟᱫᱟ ᱮᱠᱷᱚᱱ ᱫᱚ ᱥᱟᱥᱛᱷᱚ ᱥᱟᱛᱷᱤ ᱠᱟᱨᱰ ᱦᱩᱭ ᱠᱟᱱᱟ ᱢᱟᱱᱮ ᱵᱤᱱᱟᱹ ᱯᱚᱭᱥᱟ ᱛᱮ ᱵᱷᱟᱜᱤ ᱪᱤᱠᱤᱥᱥᱟ ᱦᱩᱭᱩᱜ ᱠᱟᱱᱟ ᱨᱮᱸᱜᱮᱡ ᱚᱨᱮᱡ ᱦᱚᱲᱟᱜ ᱫᱚ ᱛᱤᱦᱤᱧ ᱜᱟᱯᱟ ᱫᱚ ᱴᱟᱠᱟ ᱯᱚᱭᱥᱟ ᱵᱟᱝ ᱛᱟᱦᱮᱸᱱ ᱠᱟᱱᱟ ᱵᱷᱟᱹᱜᱤᱼᱵᱷᱟᱹᱜᱤ ᱨᱳᱜᱽ ᱡᱩᱫᱤ ᱦᱩᱭ ᱞᱮᱱ ᱠᱷᱟᱡ ᱚᱯᱟᱨᱮᱥᱚᱱ ᱞᱟᱹᱜᱤᱫ ᱟᱭᱢᱟ ᱴᱟᱠᱟ ᱞᱟᱜᱟᱜ ᱠᱟᱱ ᱛᱚᱠᱷᱚᱱ ᱚᱱᱟ ᱥᱟᱥᱛᱷᱚ ᱥᱟᱛᱷᱤ ᱠᱟᱨᱰ ᱛᱮ ᱢᱟᱱᱮ ᱵᱷᱟᱹᱜᱤ ᱢᱤᱫᱴᱮᱱ ᱴᱟᱠᱟ ᱚᱭᱥᱟ ᱠᱚ ᱮᱢᱚᱜ ᱠᱟᱱᱟ ᱚᱲᱟᱜ ᱠᱷᱚᱡ ᱴᱟᱠᱟ ᱵᱟᱝ ᱞᱟᱜᱟᱜ ᱠᱟᱱᱟ ᱨᱮᱸᱜᱮᱡ ᱦᱚᱲ ᱚᱠᱟ ᱨᱮ ᱴᱟᱠᱟ ᱞᱮ ᱧᱟᱢᱟ ᱟᱨ ᱱᱚᱛᱮ ᱢᱟ ᱥᱟᱥᱛᱷᱚ ᱠᱮᱱᱫᱨᱚ ᱢᱟ ᱢᱮᱱᱟᱜ ᱠᱟᱫ ᱜᱮ ᱜᱚᱨᱵᱷᱚᱵᱚᱛᱤ ᱢᱚᱦᱤᱞᱟ ᱦᱚᱸ ᱵᱷᱟᱹᱜᱤ ᱪᱤᱠᱤᱛᱥᱟ ᱠᱚ ᱧᱟᱢ ᱫᱟ ᱥᱮ ᱦᱟᱸᱥᱯᱟᱛᱟᱞ ᱠᱷᱚᱱ ᱫᱚ ᱯᱷᱨᱤ ᱛᱮᱠᱚ ᱪᱤᱠᱤᱛᱥᱟ ᱠᱟᱱᱟ ᱡᱚᱛᱚ ᱵᱷᱟᱹᱜᱤ ᱵᱮᱵᱚᱥᱛᱷᱟ ᱜᱮ ᱢᱮᱱᱟᱜ ᱠᱟᱫᱟ ᱛᱤᱦᱤᱧ ᱜᱟᱯᱟ ᱫᱚ